ᱛᱚ ᱤᱧ ᱡᱟᱦᱟᱸ ᱱᱚᱰᱮᱧ ᱢᱮᱱ ᱚᱪᱚᱭᱮᱫᱼᱟ ᱡᱮ ᱢᱟᱱᱮ ᱚᱠᱚᱭ ᱠᱚᱫᱚ ᱚᱞ ᱯᱟᱲᱦᱟᱣᱛᱮ ᱵᱟᱝ ᱠᱟᱹᱢᱤᱠᱚ ᱧᱟᱢᱠᱟᱜᱼᱟ ᱰᱤᱜᱽᱨᱤᱠᱚ ᱧᱟᱢᱠᱟᱜᱼᱟ ᱩᱱᱠᱚ ᱫᱚ ᱵᱟᱨᱦᱮᱠᱚ ᱟᱞᱟᱜ ᱠᱟᱱᱟ ᱡᱟᱦᱟᱸ ᱫᱚ ᱢᱟᱱᱮ ᱵᱟᱨᱦᱮ ᱠᱷᱚᱡᱠᱚ ᱵᱟᱨᱦᱮ ᱠᱷᱚᱱᱠᱚ ᱪᱟᱹᱠᱨᱤᱭᱮᱫ ᱠᱟᱱᱟ ᱩᱱᱠᱚ ᱫᱚ ᱵᱟᱝᱠᱚ ᱠᱩᱥᱤᱣᱟᱜ ᱠᱟᱱᱟ ᱱᱤᱭᱟᱹᱠᱚ ᱠᱟᱞᱪᱟᱨ ᱟᱵᱚ ᱦᱚᱲᱟᱜ ᱟᱹᱫᱤᱵᱟᱹᱥᱤ ᱠᱟᱞᱪᱟᱨ ᱮᱱᱮᱡᱼᱥᱮᱨᱮᱧ ᱵᱟᱝᱠᱚ ᱠᱩᱥᱤᱣᱟᱜ ᱠᱟᱱᱟ ᱩᱱᱠᱚ ᱜᱮ ᱱᱤᱭᱟᱹ ᱢᱟᱱᱮ ᱱᱤᱭᱟᱹ ᱞᱟᱠᱪᱟᱨ ᱠᱷᱚᱱᱫᱚ ᱠᱚ ᱥᱟᱦᱟᱜ ᱠᱟᱱᱟ ᱱᱤᱛᱚᱜ ᱡᱮᱢᱚᱱ ᱡᱮᱢᱚᱱ ᱱᱤᱛᱚᱜᱫᱚ ᱟᱭᱢᱟ ᱠᱤᱪᱷᱩ ᱢᱚᱰᱟᱱ ᱤᱭᱟᱹ ᱦᱩᱭᱟᱠᱟᱱᱟ ᱡᱮ ᱢᱟᱱᱮ ᱜᱤᱫᱽᱨᱟᱹ ᱠᱚ ᱦᱚᱲ ᱠᱟᱛᱷᱟ ᱵᱟᱝᱠᱚ ᱨᱚᱲ ᱫᱟᱲᱮᱜ ᱠᱟᱱᱟ ᱛᱚ ᱩᱱᱠᱚ ᱦᱚᱸ ᱵᱟᱝᱠᱚ ᱨᱚᱲ ᱫᱟᱲᱮᱜ ᱠᱟᱱᱟ ᱫᱤᱠᱩ ᱥᱟᱶᱜᱮ ᱠᱚ ᱪᱟᱞᱟᱜ ᱠᱟᱱᱟ ᱩᱱᱠᱚᱨᱮᱱ ᱜᱚᱜᱚᱼᱵᱟᱵᱟ ᱦᱚᱸ ᱵᱟᱝᱠᱚ ᱪᱮᱫ ᱚᱪᱚᱭᱮᱫ ᱠᱚᱣᱟ ᱟᱨ ᱩᱱᱠᱚ ᱵᱟᱠᱚ ᱠᱩᱥᱤᱣᱟᱜ ᱠᱟᱱᱟ ᱱᱤᱭᱟᱹᱠᱚ ᱟᱵᱚ ᱦᱚᱲ ᱦᱚᱯᱚᱱᱟᱜ ᱩᱝᱠᱚ ᱵᱟᱝᱠᱚ ᱠᱩᱥᱤᱣᱟᱜ ᱠᱟᱱᱟ ᱱᱤᱭᱟᱹᱠᱚ ᱠᱟᱛᱷᱟ ᱠᱚ ᱵᱟᱝ ᱮᱱᱮᱡᱼᱥᱮᱨᱮᱧ ᱟᱭᱢᱟ ᱠᱤᱪᱷᱩ ᱟᱵᱚ ᱦᱚᱲᱟᱜ ᱟᱵᱚ ᱦᱚᱲ ᱦᱚᱯᱚᱱᱟᱜ ᱡᱟ ᱠᱤᱪᱷᱩ ᱩᱱᱠᱚ ᱵᱟᱝᱠᱚ ᱠᱩᱥᱤᱣᱟᱜ ᱠᱟᱱᱟ ᱚᱱᱟ ᱠᱷᱟᱹᱛᱤᱨ ᱛᱮ ᱚᱱᱟ ᱠᱷᱟᱹᱛᱤᱨ ᱛᱮ ᱩᱱᱠᱚ ᱫᱚ ᱢᱟᱱᱮ ᱟᱵᱚ ᱱᱤᱭᱟᱹ ᱥᱟᱱᱛᱟᱲ ᱥᱚᱢᱟᱡᱽ ᱠᱷᱚᱡᱫᱚ ᱥᱟᱦᱟᱜ ᱠᱚ ᱢᱮᱱᱮᱫ ᱠᱟᱱᱟ ᱛᱚ ᱡᱟᱭᱦᱳᱠ ᱩᱱᱠᱚ ᱥᱟᱦᱟᱜ ᱢᱟᱱᱮ ᱥᱟᱦᱟ ᱠᱟᱛᱮ ᱫᱚ ᱩᱱᱠᱚ ᱡᱮ ᱱᱤᱭᱟᱹ ᱥᱟᱦᱟ ᱠᱷᱚᱡᱠᱚ ᱢᱮᱱᱮᱫ ᱠᱟᱱᱟ ᱛᱚ ᱩᱱᱠᱚ ᱵᱟᱝᱠᱚ ᱠᱩᱥᱤᱣᱟᱜ ᱠᱟᱱ ᱠᱷᱟᱹᱛᱤᱨ ᱛᱮᱜᱮ ᱠᱚ ᱥᱟᱦᱟᱜ ᱠᱟᱱᱟ ᱛᱚ ᱴᱷᱤᱠ ᱜᱮ